ᱦᱮᱞᱳ ᱦᱮᱸ ᱚᱠᱚᱭᱵᱤᱱ ᱞᱟᱹᱭ ᱮᱫᱼᱟ ᱦᱮᱸ ᱢᱮᱱ ᱵᱤᱱ ᱵᱟᱹᱵᱩᱣᱟᱜ ᱧᱩᱛᱩᱢ ᱞᱟᱹᱭ ᱛᱟᱭ ᱵᱤᱱ ᱥᱮ ᱟᱪᱪᱷᱟ ᱠᱟᱹᱪ ᱞᱤᱧ ᱧᱮᱞ ᱮᱫᱼᱟ ᱦᱟᱸᱜ ᱚᱻ ᱨᱤᱢᱤᱞ ᱵᱟᱹᱵᱩ ᱚᱨᱡᱚ ᱠᱚᱢᱟ ᱴᱷᱤᱠ ᱴᱷᱟᱠ ᱜᱮᱭ ᱮᱢ ᱟᱠᱟᱫ ᱟᱭ ᱵᱷᱟᱹᱜᱤ ᱜᱮ ᱧᱮᱞᱚᱜ ᱠᱟᱱᱟ ᱢᱳᱴᱟᱢᱩᱴᱤ ᱵᱷᱟᱹᱜᱤ ᱜᱮ ᱧᱟᱢ ᱟᱠᱟᱫ ᱟᱭ ᱚᱻ ᱩᱱᱤ ᱫᱚ ᱤᱧ ᱥᱳᱢᱟᱭ ᱵᱟᱹᱵᱩ ᱠᱟᱹᱪ ᱮ ᱞᱟᱦᱟ ᱟᱠᱟᱱᱟ ᱟᱹᱵᱤᱱᱤᱪ ᱫᱚ ᱢᱚᱬᱮ ᱱᱟᱢᱵᱟᱨ ᱨᱮ ᱢᱮᱱᱟᱭᱟ ᱚᱱᱟ ᱠᱚᱢᱟ ᱴᱷᱤᱠ ᱜᱮ ᱦᱮᱸᱻ ᱮᱢ ᱫᱚᱵᱤᱱ ᱮᱢᱟᱫᱮ ᱛᱟᱦᱮᱸᱫᱼᱟ ᱟᱫᱚ ᱟᱞᱮ ᱛᱚᱞᱮ ᱯᱟᱲᱦᱟᱣ ᱫᱚᱞᱮ ᱯᱟᱲᱦᱟᱣ ᱞᱮᱫ ᱠᱚᱣᱟ ᱟᱫᱚ ᱚᱲᱟᱜ ᱠᱚᱨᱮᱫ ᱜᱮ ᱚᱠᱟ ᱞᱮᱠᱟ ᱠᱚ ᱯᱟᱲᱦᱟᱜ ᱠᱟᱱᱟ ᱚᱻ ᱟᱨᱚ ᱦᱮᱸ ᱤᱛᱩᱱ ᱟᱥᱬᱟ ᱵᱟᱝᱵᱤᱱ ᱠᱩᱥᱤᱭᱟᱜ ᱠᱟᱱ ᱛᱮ ᱱᱚᱶᱟ ᱫᱚ ᱦᱮᱸ ᱴᱷᱤᱠ ᱜᱮᱭᱟ ᱛᱟᱦᱞᱮ ᱧᱮᱞ ᱫᱟᱞᱤᱧ ᱠᱟᱹᱪ ᱚᱻ ᱛᱟᱦᱞᱮ ᱡᱷᱟᱲᱜᱨᱟᱢ ᱵᱟᱡᱟᱨ ᱥᱮᱫ ᱢᱤᱫᱴᱮᱱ ᱢᱮᱱᱟᱜᱼᱟ ᱚᱱᱠᱟ ᱡᱳᱜᱟᱡᱳᱜ ᱵᱤᱱ ᱛᱟᱦᱚᱞᱮ

ᱱᱮᱛᱟᱨ ᱢᱟ ᱜᱤᱫᱽᱨᱟᱹ ᱪᱮᱛᱟᱱ ᱨᱮᱜᱮ ᱤᱭᱟᱹᱭ ᱫᱟᱭ ᱜᱤᱫᱽᱨᱟᱹ ᱚᱠᱟᱴᱟᱜ ᱵᱷᱟᱹᱜᱤ ᱠᱩᱥᱤᱭᱟᱜ ᱟᱭ ᱠᱩᱞᱤᱭᱮᱵᱤᱱ ᱚᱱᱟ ᱪᱮᱛᱟᱱ ᱨᱮᱜᱮ ᱢᱟᱱᱮ ᱩᱱᱤᱭᱟᱜ ᱡᱟᱦᱟᱸ ᱤᱱᱴᱟᱨᱮᱥᱴ ᱚᱱᱟ ᱪᱮᱛᱟᱱ ᱨᱮᱜᱮ ᱯᱟᱲᱦᱟᱣ ᱞᱮᱠᱷᱟᱱ ᱵᱩᱜᱤᱭᱟ ᱟᱨᱠᱤ ᱱᱚᱜᱼᱚᱭ ᱵᱷᱟᱛᱨᱤ ᱫᱤᱛᱤᱭᱟ ᱵᱷᱟᱭᱯᱷᱳᱴᱟ ᱯᱚᱨᱮ ᱥᱚᱨᱦᱟᱭ ᱠᱚ ᱯᱚᱨᱚᱵᱽ ᱠᱚ ᱪᱟᱵᱟ ᱠᱟᱛᱮᱫ ᱴᱷᱤᱠ ᱜᱮᱭᱟ ᱛᱟᱦᱞᱮ ᱧᱮᱞ ᱟᱵᱤᱱ ᱦᱩᱭᱩᱜᱼᱟ ᱡᱳᱜᱟᱡᱳᱜ ᱫᱚᱦᱚᱭ ᱵᱤᱱ ᱦᱮᱸ ᱞᱤᱧ ᱵᱟᱲᱟᱭ ᱦᱚᱪᱚ ᱵᱤᱱᱟ ᱦᱮᱸ ᱡᱚᱦᱟᱨ ᱜᱮ ᱦᱮᱸ